ᱟᱵᱚᱣᱟᱜ ᱥᱟᱱᱛᱟᱞᱤ ᱯᱟᱹᱨᱥᱤ ᱨᱚᱲ ᱥᱟᱶᱦᱮᱫ ᱱᱤᱛᱳᱜ ᱥᱟᱱᱟᱢᱟᱜ ᱠᱚ ᱩᱫᱩᱜ ᱥᱚᱫᱚᱨᱟ ᱩᱫᱩᱜ ᱥᱚᱫᱚᱨᱟᱠᱟᱫᱟ ᱵᱟᱰᱟᱭᱚᱜ ᱠᱟᱱᱟ ᱡᱮᱢᱚᱱ ᱱᱚᱜᱼᱚᱭ ᱨᱮᱰᱤᱭᱳ ᱨᱮ ᱴᱤᱵᱷᱤ ᱨᱮ ᱢᱳᱵᱟᱭᱤᱞ ᱨᱮ ᱟᱨᱚ ᱥᱟᱱᱟᱢᱟᱜ ᱛᱮ ᱱᱤᱛᱳᱜ ᱵᱚᱱ ᱥᱟᱱᱟᱢᱟᱜ ᱟᱨᱤᱪᱟᱞᱤ ᱵᱟᱯᱞᱟ ᱵᱷᱟᱸᱰᱱ ᱵᱚᱸᱜᱟᱵᱩᱨᱩ ᱡᱟᱦᱟᱱᱟᱜ ᱟᱹᱨᱤᱪᱟᱹᱞᱤ ᱡᱚᱛᱚᱣᱟᱜ ᱠᱚ ᱞᱟᱹᱭ ᱥᱚᱫᱚᱨᱟᱵᱚᱱ ᱠᱟᱱᱟ ᱡᱮᱢᱚᱱ ᱱᱚᱣᱟ ᱫᱚ ᱡᱮᱢᱚᱱ ᱪᱟᱹᱞᱩ ᱜᱮ ᱛᱟᱦᱮᱱᱟ ᱟᱵᱟᱨ ᱡᱚᱛᱚ ᱦᱚᱲ ᱵᱟᱰᱟᱭ ᱛᱮᱜᱮ ᱵᱚᱱ ᱛᱟᱦᱮᱱᱟ ᱡᱚᱛᱚᱣᱟᱜ ᱠᱟᱛᱷᱟ ᱡᱮᱢᱚᱱ ᱵᱚᱱ ᱪᱮᱫ ᱠᱟᱜ ᱵᱟᱰᱟᱭ ᱠᱟᱜ